ᱤᱧᱟᱹᱜ ᱠᱩᱥᱤᱭᱟᱜ ᱪᱟᱞᱟᱜ ᱨᱩᱴ ᱫᱚ ᱦᱩᱭᱩᱜ ᱠᱟᱱᱟ ᱞᱮᱸᱜᱟ ᱯᱟᱦᱴᱟ ᱱᱚᱣᱟ ᱫᱚ ᱥᱮᱛᱟᱜ ᱵᱮᱲᱟ ᱟᱨ ᱟᱹᱭᱩᱵ ᱵᱮᱲᱟ ᱦᱚᱲᱢᱚ ᱞᱟᱹᱜᱤᱫ ᱯᱷᱩᱨᱛᱤ ᱠᱚ ᱛᱟᱦᱮᱱᱟ ᱡᱟᱦᱟᱸ ᱦᱤᱥᱟᱹᱵ ᱛᱮ ᱦᱚᱲᱢᱚ ᱨᱮ ᱟᱹᱰᱤ ᱞᱟᱹᱠᱛᱤᱭᱟᱱ ᱡᱤᱱᱤᱥ ᱠᱟᱱᱟ ᱡᱟᱦᱟᱸ ᱪᱮ ᱞᱮᱸᱜᱟ ᱯᱟᱦᱴᱟᱛᱮ ᱪᱟᱞᱟᱣ ᱦᱩᱭᱩᱜᱼᱟ ᱡᱚᱡᱚᱢ ᱯᱟᱦᱴᱟ ᱨᱮᱫᱚ ᱵᱤᱯᱚᱫ ᱜᱮᱭᱟ ᱚᱱᱠᱟᱱ ᱠᱷᱩᱞᱟᱹ ᱠᱷᱩᱞᱤ ᱡᱟᱭᱜᱟ ᱫᱷᱟᱨᱟᱨᱮ ᱪᱟᱞᱟᱣ ᱦᱩᱭᱩᱜᱼᱟ ᱛᱟᱲᱟᱢ ᱦᱩᱭᱩᱜᱼᱟ ᱟᱨ ᱫᱟᱹᱲ ᱦᱚᱸ ᱚᱱᱠᱟᱜᱮ ᱛᱚ ᱮᱠᱞᱟ ᱜᱮ ᱞᱮᱸᱜᱟ ᱯᱟᱦᱴᱟ ᱛᱮᱜᱮ ᱫᱟᱹᱲ ᱦᱩᱭᱩᱜᱼᱟ ᱟᱨ ᱱᱚᱝᱠᱟ ᱯᱷᱟᱸᱠᱟ ᱫᱷᱟᱨᱟ ᱨᱩᱴ ᱨᱮᱜᱮ ᱡᱟ ᱦᱤᱥᱟᱹᱵ ᱛᱮ ᱮᱸᱴᱠᱮᱴᱚᱬᱮ ᱟᱞᱚ ᱦᱩᱭᱩᱜ ᱢᱟ ᱟᱨ ᱥᱟᱸᱜᱮ ᱥᱟᱸᱜᱮ ᱦᱚᱲ ᱥᱟᱞᱟᱜ ᱫᱟᱹᱲ ᱫᱚ ᱤᱧ ᱫᱚ ᱵᱟᱹᱧ ᱠᱩᱥᱤᱭᱟᱜᱼᱟ ᱡᱟᱦᱟᱸ ᱡᱤᱱᱤᱥᱴᱟ ᱫᱚ ᱤᱧ ᱫᱚ ᱮᱠᱞᱟ ᱜᱮ ᱮᱠᱞᱟ ᱨᱮ ᱫᱟᱹᱲ ᱠᱟᱛᱮ ᱱᱟᱯᱟᱭᱟ ᱦᱚᱲᱢᱚ ᱞᱟᱹᱜᱤᱫ ᱴᱷᱤᱠ ᱛᱟᱦᱮᱱᱟ ᱟᱨ ᱥᱟᱶᱨᱮ ᱫᱟᱹᱲ ᱫᱚ ᱯᱚᱥᱚᱱᱫ ᱤᱧ ᱫᱚ ᱚᱱᱠᱟ ᱫᱚ ᱤᱧᱟᱹᱜ ᱫᱚ ᱵᱟᱹᱱᱩᱜᱼᱟ ᱡᱟᱦᱟᱸ ᱦᱤᱥᱟᱹᱵ ᱛᱮ ᱤᱧ ᱮᱠᱞᱟ ᱜᱤᱧ ᱫᱟᱹᱲᱟ ᱟᱨ ᱵᱟᱝ ᱤᱧ ᱛᱟᱲᱟᱢᱟ ᱱᱚᱣᱟ ᱫᱚ ᱱᱤᱡᱮᱨ ᱠᱩᱥᱤ ᱡᱤᱱᱤᱥ ᱠᱟᱱᱟ ᱟᱨ ᱦᱚᱲᱢᱚ ᱞᱟᱹᱜᱤᱫ ᱟᱹᱰᱤ ᱞᱟᱹᱠᱛᱤᱭᱟᱱ ᱡᱤᱱᱤᱥ ᱠᱟᱱᱟ ᱫᱤᱱ ᱦᱤᱞᱳᱜ ᱜᱮ ᱱᱚᱝᱠᱟ ᱫᱟᱹᱲ ᱢᱮ ᱟᱨ ᱛᱟᱲᱟᱢ ᱵᱟᱲᱟᱭ ᱢᱮ ᱞᱮᱸᱜᱟ ᱯᱟᱦᱴᱟ ᱴᱷᱤᱠᱟᱹ ᱛᱮᱜᱮᱢ ᱛᱟᱦᱮᱱᱟ ᱡᱚᱡᱚᱢ ᱯᱟᱦᱴᱟ ᱨᱮᱢ ᱛᱟᱦᱮᱱ ᱠᱷᱟᱱ ᱫᱚ ᱛᱚ ᱮᱢᱟᱱ ᱛᱮᱢᱟᱱ ᱜᱟᱹᱰᱤ ᱜᱷᱚᱲᱟ ᱠᱚ ᱦᱤᱡᱩᱜᱼᱟ ᱮᱸᱴᱠᱮᱴᱚᱲᱮ ᱦᱩᱭ ᱫᱟᱲᱮᱭᱟᱜᱼᱟ ᱚᱱᱟ ᱦᱤᱥᱟᱹᱵ ᱛᱮ ᱚᱱᱟᱫᱚ ᱠᱟᱨ ᱜᱤᱧ ᱠᱩᱥᱤᱭᱟᱜᱼᱟ ᱞᱮᱸᱜᱟ ᱯᱟᱦᱴᱟ ᱛᱮᱜᱮ ᱛᱟᱦᱮᱱᱟ ᱡᱟᱦᱟᱸ ᱦᱤᱥᱟᱹᱵ ᱛᱮᱜᱮ ᱱᱤᱡᱮᱨ ᱥᱮᱯᱴᱤ ᱦᱚᱸ ᱛᱟᱦᱮᱱᱟ ᱦᱚᱲᱢᱚ ᱞᱟᱹᱜᱤᱫ ᱛᱮ ᱟᱹᱰᱤ ᱱᱟᱯᱟᱭᱟ